ᱵᱟᱦᱨᱮ ᱨᱮᱱ ᱥᱟᱸᱜᱷᱟᱨᱤᱭᱟᱹ ᱠᱚ ᱦᱤᱡᱩᱜ ᱠᱷᱟᱱ ᱱᱚᱣᱟ ᱠᱚᱨᱮᱱᱟᱜ ᱡᱟᱭᱜᱟ ᱢᱟ ᱟᱹᱰᱤᱜᱟᱱ ᱡᱟᱭᱜᱟ ᱜᱮᱞᱤᱧ ᱧᱮᱞ ᱟᱠᱟᱫᱼᱟ ᱚᱱᱟ ᱠᱚᱨᱮ ᱩᱱᱠᱩ ᱥᱟᱞᱟᱜ ᱡᱩᱫᱤ ᱞᱤᱧ ᱧᱟᱯᱟᱢ ᱜᱮᱭᱟ ᱮᱱᱠᱷᱟᱱ ᱚᱱᱟ ᱠᱚᱨᱮ ᱠᱷᱚᱱ ᱱᱟᱥᱮᱼᱱᱟᱥᱮ ᱫᱚᱞᱤᱧ ᱯᱟᱨᱚᱢ ᱫᱟᱲᱮ ᱟᱠᱚ ᱜᱮᱭᱟ ᱟᱨ ᱟᱹᱞᱤᱧ ᱦᱚᱸ ᱚᱱᱠᱟᱜᱮ ᱫᱤᱥᱚᱢ ᱥᱟᱸᱜᱷᱟᱨ ᱞᱤᱧ ᱩᱰᱩᱠ ᱞᱮᱱᱟ ᱤᱱᱟᱹ ᱚᱠᱛᱚ ᱨᱮᱫᱚ ᱟᱹᱞᱤᱧ ᱫᱚ ᱟᱵᱚ ᱡᱟᱦᱟᱸ ᱱᱟᱦᱟᱜ ᱱᱚᱣᱟ ᱡᱷᱟᱲᱠᱷᱚᱸᱰ ᱫᱤᱥᱚᱢᱨᱮ ᱢᱮᱱᱟᱜ ᱟᱠᱟᱫ ᱞᱩᱜᱩᱼᱵᱩᱨᱩ ᱜᱷᱟᱱᱴᱟ ᱵᱟᱲᱮ ᱚᱸᱰᱮ ᱠᱚᱦᱚᱸ ᱞᱤᱧ ᱫᱟᱬᱟ ᱵᱟᱲᱟ ᱟᱹᱜᱩᱞᱮᱫ ᱜᱮᱭᱟ ᱚᱱᱟ ᱥᱟᱶᱛᱮ ᱫᱚᱥᱟᱨ ᱥᱮᱨᱢᱟ ᱫᱚᱞᱮ ᱪᱟᱞᱟᱣ ᱞᱮᱱᱟ ᱟᱡᱳᱫᱤᱭᱟᱹ ᱟᱡᱳᱫᱤᱭᱟᱹ ᱵᱩᱨᱩ ᱨᱮᱦᱚᱸ ᱟᱹᱰᱤᱜᱟᱱ ᱧᱮᱞ ᱡᱟᱭᱜᱟ ᱢᱮᱱᱟᱜᱼᱟ ᱚᱸᱰᱮ ᱵᱟᱨᱥᱤᱧ ᱯᱮ ᱫᱤᱱ ᱞᱮ ᱛᱟᱦᱮᱸ ᱠᱟᱱᱟ ᱚᱸᱰᱮ ᱠᱷᱚᱱᱟᱜ ᱚᱱᱠᱟᱜᱮ ᱫᱟᱬᱟᱼᱫᱟᱬᱟ ᱛᱮᱞᱮ ᱥᱮᱴᱮᱨ ᱞᱮᱱᱟ ᱡᱟᱦᱟᱸ ᱠᱚ ᱢᱮᱛᱟᱜ ᱠᱟᱱᱟ ᱫᱤᱠᱩ ᱠᱚᱫᱚ ᱫᱮᱣᱜᱷᱚᱨ ᱟᱨ ᱟᱵᱚ ᱫᱚᱵᱚᱱ ᱢᱮᱛᱟᱜ ᱠᱟᱱᱟ ᱢᱟᱨᱟᱝ ᱵᱩᱨᱩ ᱟᱨ ᱵᱟᱝᱢᱟ ᱯᱚᱨᱮᱥᱱᱟᱛᱷ ᱚᱱᱟ ᱡᱟᱭᱜᱟ ᱠᱚᱦᱚᱸ ᱧᱮᱞ ᱟᱹᱜᱩ ᱦᱩᱭᱟᱠᱟᱱ ᱜᱮᱭᱟ ᱟᱫᱚ ᱚᱱᱠᱟᱜᱮ ᱨᱮᱸᱜᱮᱡᱼᱛᱮᱛᱟᱝ ᱛᱮ ᱥᱮᱱ ᱢᱟ ᱦᱩᱭ ᱞᱮᱱ ᱜᱮᱭᱟ ᱟᱫᱚ ᱚᱱᱠᱟᱜᱮ ᱥᱟᱸᱜᱷᱟᱨᱤᱭᱟᱹ ᱠᱚᱠᱚ ᱦᱤᱡᱩᱜ ᱠᱷᱟᱱ ᱩᱱᱠᱩ ᱠᱚᱫᱚ ᱜᱚᱲᱚ ᱫᱚ ᱮᱢᱫᱚ ᱦᱩᱭᱩᱜ ᱜᱮᱭᱟ ᱟᱨ ᱵᱟᱝᱠᱷᱟᱱ ᱫᱤᱥᱚᱢ ᱥᱟᱸᱜᱷᱟᱨᱤᱭᱟᱹ ᱫᱚ ᱫᱤᱥᱚᱢ ᱥᱟᱸᱜᱷᱟᱨ ᱫᱚ ᱵᱟᱝ ᱦᱩᱭ ᱫᱟᱲᱮᱭᱟᱜᱼᱟ ᱜᱚᱲᱚ ᱜᱚᱯᱲᱚ ᱵᱟᱝᱠᱷᱟᱱ ᱫᱚ ᱵᱟᱝᱵᱚᱱ ᱛᱟᱦᱮᱸ ᱫᱟᱲᱮᱭᱟᱜᱼᱟ ᱟᱨ ᱵᱟᱵᱚ ᱧᱮᱞ ᱫᱟᱲᱮᱭᱟᱜᱼᱟ ᱚᱱᱠᱟᱱ ᱱᱟᱣᱟᱼᱱᱟᱣᱟ ᱡᱟᱭᱜᱟ ᱚᱱᱟ ᱠᱚᱫᱚ ᱟᱹᱞᱤᱧ ᱫᱚ ᱜᱳᱴᱟᱞᱤᱧ ᱫᱟᱬᱟ ᱟᱠᱟᱫᱛᱮ ᱱᱟᱦᱟᱜ ᱤᱱᱟᱹᱜ ᱫᱚᱞᱤᱧ ᱪᱮᱫ ᱟᱠᱟᱣᱟᱱ ᱜᱮᱭᱟ ᱟᱫᱚ ᱚᱱᱠᱟᱜᱮ ᱟᱨᱦᱚᱸ ᱡᱟᱦᱟᱸᱭ ᱠᱚᱠᱚ ᱦᱤᱡᱩᱜᱼᱟ ᱮᱱᱠᱷᱟᱱ ᱩᱱᱠᱩ ᱦᱚᱸ ᱜᱚᱲᱚ ᱮᱢ ᱦᱩᱭᱩᱜ ᱜᱮᱭᱟ ᱟᱨ ᱩᱱᱠᱩ ᱦᱚᱸ ᱚᱱᱟ ᱡᱟᱭᱜᱟ ᱠᱚᱵᱚᱱ ᱧᱮᱞ ᱵᱟᱲᱟ ᱦᱚᱪᱚ ᱠᱚᱣᱟ